ᱟᱹᱰᱤᱜᱟᱱ ᱮᱴᱠᱮᱴᱚᱬᱮ ᱫᱩᱠ ᱵᱤᱯᱚᱫᱽ ᱦᱤᱭᱩᱜᱼᱟ ᱢᱮᱱᱠᱷᱟᱱ ᱟᱵᱚ ᱢᱟᱱᱢᱤ ᱦᱚᱯᱚᱱ ᱚᱱᱟ ᱫᱩᱠᱼᱵᱤᱯᱚᱫᱽ ᱵᱟᱝ ᱫᱮᱭᱟ ᱠᱟᱛᱮᱫ ᱚᱱᱟ ᱥᱟᱢᱟᱝ ᱠᱟᱛᱮᱫ ᱵᱚᱱ ᱡᱩᱫᱤ ᱵᱚᱱ ᱥᱟᱢᱱᱟᱭᱟ ᱮᱱᱠᱷᱟᱱ ᱫᱚ ᱡᱚᱛᱚ ᱥᱮᱬᱟ ᱠᱷᱚᱱ ᱥᱮᱬᱟ ᱵᱤᱯᱚᱫᱽ ᱦᱚᱸ ᱟᱵᱚ ᱠᱷᱚᱱ ᱵᱚᱱ ᱥᱟᱦᱟᱼᱥᱟᱺᱜᱤᱧ ᱫᱟᱲᱮᱭᱟᱜᱼᱟ ᱢᱟᱱᱢᱤ ᱡᱤᱭᱚᱱ ᱚᱱᱠᱟᱱ ᱡᱤᱭᱚᱱ ᱠᱟᱱᱟ ᱡᱮᱢᱚᱱ ᱱᱚᱣᱟ ᱡᱤᱭᱚᱱᱨᱮ ᱥᱩᱠ ᱢᱮᱱᱟᱜᱼᱟ ᱫᱩᱠ ᱢᱮᱱᱟᱜᱼᱟ ᱥᱩᱠᱼᱫᱩᱠ ᱥᱟᱶᱛᱮ ᱢᱤᱫ ᱵᱮᱲᱟ ᱥᱩᱠ ᱦᱤᱡᱩᱜ ᱠᱷᱟᱱ ᱢᱤᱫ ᱵᱮᱲᱟ ᱫᱩᱠ ᱦᱤᱡᱩᱜᱼᱟ ᱫᱩᱠᱼᱥᱩᱠ ᱫᱚ ᱛᱟᱦᱮᱸᱭᱟᱠᱟᱱ ᱛᱟᱦᱮᱸᱭᱟᱠᱟᱱ ᱜᱮ ᱛᱟᱦᱮᱱᱟ ᱱᱚᱣᱟ ᱢᱟᱱᱢᱤ ᱡᱤᱭᱚᱱ ᱨᱮᱫᱚ ᱚᱱᱟᱛᱮ ᱫᱩᱠ ᱟᱨ ᱥᱩᱠ ᱫᱚ ᱫᱩᱠ ᱢᱮᱱᱫᱚ ᱢᱟᱱᱢᱤ ᱟᱹᱰᱤ ᱫᱩᱠ ᱡᱚᱠᱷᱚᱱ ᱢᱟᱹᱱᱢᱤ ᱴᱷᱮᱱ ᱦᱤᱡᱩᱜᱼᱟ ᱮᱱᱠᱷᱟᱱ ᱫᱚ ᱢᱟᱹᱱᱢᱤᱭᱟᱜ ᱚᱵᱚᱥᱛᱷᱟ ᱠᱟᱹᱡ ᱠᱷᱟᱨᱟᱯ ᱵᱩᱡᱷᱟᱹᱜᱼᱟ ᱢᱟᱱᱮ ᱚᱠᱟ ᱞᱮᱠᱟᱱ ᱥᱮᱬᱟᱼᱥᱮᱬᱟ ᱫᱩᱠ ᱟᱨ ᱵᱟᱝ ᱠᱟᱹᱴᱤᱡᱼᱠᱟᱹᱴᱤᱡ ᱫᱩᱠ ᱫᱩᱠᱫᱚ ᱫᱩᱠᱜᱮ ᱵᱩᱡᱷᱟᱹᱜᱼᱟ ᱢᱮᱱᱠᱷᱟᱱ ᱚᱱᱟᱠᱚ ᱫᱩᱠ ᱠᱚ ᱟᱵᱚ ᱪᱮᱠᱟᱵᱚᱱ ᱥᱟᱦᱟᱜᱼᱟ ᱚᱱᱟᱫᱚ ᱥᱩᱡᱽᱵᱩᱡᱽ ᱨᱮᱱᱟᱜ ᱵᱩᱨᱫᱷᱤ ᱨᱮᱱᱟᱜ ᱠᱟᱹᱢᱤ ᱠᱟᱱᱟ ᱚᱱᱟᱛᱮ ᱟᱵᱚ ᱢᱟᱱᱢᱤ ᱦᱚᱯᱚᱱ ᱚᱱᱟ ᱨᱮᱱᱟᱜ ᱢᱤᱫᱴᱟᱝᱜᱮ ᱩᱯᱟᱹᱭ ᱠᱟᱱᱟ ᱡᱮ ᱟᱵᱚ ᱵᱚᱱ ᱜᱮᱭᱟᱱᱜᱢᱟ ᱥᱮᱭᱟᱱᱚᱜ ᱢᱟ ᱜᱮᱭᱟᱱ ᱥᱮᱭᱟᱱ ᱞᱮᱠᱷᱟᱱ ᱟᱵᱚ ᱪᱮᱠᱟᱜᱼᱟ ᱡᱮ ᱟᱵᱚᱣᱟᱜ ᱡᱟᱦᱟᱸ ᱫᱩᱠ ᱵᱚᱱ ᱫᱩᱠ ᱦᱤᱡᱩᱜᱼᱟ ᱚᱱᱟ ᱫᱩᱠ ᱵᱩᱡᱷᱟᱹᱣᱟᱵᱚᱱ ᱵᱩᱡᱷᱟᱹᱵᱚᱱ ᱞᱚᱜᱚᱱ ᱵᱚᱱ ᱫᱟᱲᱮᱭᱟᱜᱼᱟ ᱚᱱᱟᱛᱮ ᱟᱵᱚ ᱢᱟᱱᱢᱤ ᱟᱵᱚ ᱥᱟᱱᱛᱟᱲ ᱟᱹᱰᱤ ᱞᱚᱜᱚᱱ ᱡᱮᱢᱚᱱ ᱥᱤᱪᱪᱷᱤᱛᱚᱜ ᱢᱟᱵᱚᱱ ᱟᱨ ᱟᱵᱚᱣᱟᱜ ᱮᱴᱠᱮᱴᱚᱬᱮ ᱫᱚ ᱟᱵᱚ ᱛᱮᱜᱮ ᱵᱚᱱ ᱥᱟᱦᱟᱭᱢᱟ